ᱤᱧ ᱢᱤᱫᱴᱮᱱ ᱡᱚᱠᱷᱚᱱ ᱜᱮᱸᱫᱟᱜ ᱤᱧ ᱥᱟᱯᱷᱟᱭᱟ ᱡᱮ ᱚᱱᱟ ᱢᱤᱫᱴᱮᱱ ᱚᱱᱠᱟ ᱦᱟᱞᱠᱟ ᱥᱤᱛᱩᱝ ᱥᱮ ᱦᱟᱞᱠᱟ ᱦᱚᱭ ᱧᱮᱞ ᱠᱟᱛᱮ ᱚᱱᱟ ᱡᱟᱭᱜᱟᱨᱤᱧ ᱛᱟᱥᱮᱭᱟ ᱟᱨ ᱚᱱᱟᱧ ᱨᱚᱦᱚᱲ ᱦᱚᱪᱚᱭᱟ ᱚᱱᱟᱠᱟᱛᱮ ᱡᱮ ᱢᱤᱫ ᱵᱟᱞᱛᱤᱱ ᱫᱟᱜ ᱦᱟᱛᱟᱣ ᱠᱟᱛᱮ ᱦᱟᱞᱠᱟ ᱚᱱᱟᱨᱮ ᱥᱟᱯᱷᱟᱠᱟᱛᱮ ᱫᱮ ᱟᱵᱟᱨ ᱛᱷᱲᱟ ᱢᱚᱸᱜᱽ ᱛᱮ ᱛᱷᱚᱲᱟ ᱫᱟᱜ ᱦᱟᱛᱟᱣ ᱠᱟᱛᱮ ᱚᱱᱟᱧ ᱤᱭᱟᱹᱭᱟ ᱚᱱᱠᱟ ᱠᱟᱛᱮ ᱤᱧ ᱫᱚ ᱫᱟᱜ ᱨᱮᱭᱟᱜ ᱛᱷᱚᱲᱟ ᱠᱚᱢ ᱤᱧ ᱠᱷᱚᱨᱪᱟᱭᱟ